ᱱᱚᱣᱟ ᱫᱚ ᱯᱟᱹᱦᱤᱞ ᱫᱚ ᱛᱟᱦᱮᱸ ᱠᱟᱱᱟ ᱤᱧ ᱵᱟᱵᱟ ᱛᱟᱠᱚ ᱨᱮᱱ ᱟᱡ ᱵᱟᱵᱟ ᱟᱡ ᱵᱟᱵᱟ ᱛᱟᱠᱚ ᱠᱚ ᱤᱭᱟᱹ ᱞᱮᱫᱟ ᱤᱧ ᱜᱚᱲᱚᱢ ᱦᱟᱲᱟᱢ ᱛᱟᱠᱚ ᱛᱮᱜᱮᱱ ᱞᱮᱫᱟ ᱱᱚᱣᱟ ᱟᱹᱛᱩ ᱫᱚ ᱛᱮᱜᱮᱱ ᱞᱮᱜᱼᱟ ᱠᱚ ᱱᱚᱣᱟ ᱟᱹᱛᱩ ᱨᱮᱫᱚ ᱯᱟᱹᱦᱤᱞ ᱩᱱᱤ ᱟᱞᱮᱭᱤᱡ ᱯᱟᱹᱦᱤᱞ ᱦᱟᱲᱟᱢ ᱫᱚᱭ ᱛᱟᱦᱮᱸ ᱠᱟᱱᱟ ᱱᱚᱛᱮ ᱨᱮ ᱜᱩᱛᱤ ᱪᱤᱞᱤ ᱦᱚᱸ ᱵᱟᱠᱚ ᱴᱟᱨᱦᱟᱣ ᱫᱟᱲᱮᱭᱟᱜᱛᱮ ᱪᱮᱫ ᱪᱮᱫ ᱪᱮᱴᱨᱟ ᱛᱟᱹᱨᱩᱵᱽ ᱮ ᱦᱤᱡᱩᱜ ᱛᱟᱦᱮᱸ ᱜᱚᱫᱚᱜ ᱟᱭ ᱵᱟᱠᱚ ᱤᱭᱟᱹ ᱫᱟᱲᱮ ᱠᱟᱫᱟ ᱩᱱᱤ ᱤᱧ ᱵᱟᱵᱟ ᱛᱟᱠᱚᱭᱤᱡ ᱩᱱᱤ ᱫᱟᱫᱟ ᱦᱟᱲᱟᱢ ᱱᱚᱣᱟ ᱫᱚᱭ ᱛᱮᱜᱮᱱ ᱞᱮᱜᱼᱟ ᱛᱮᱜᱮᱱ ᱠᱟᱛᱮᱫ ᱱᱚᱣᱟ ᱵᱩᱨᱩ ᱫᱚ ᱤᱭᱟᱹᱣ ᱠᱟᱱᱟ ᱱᱚᱣᱟ ᱫᱚ ᱩᱱ ᱡᱚᱠᱷᱚᱱ ᱢᱮᱱᱟ ᱠᱚ ᱰᱟᱹᱦᱱᱤ ᱢᱟᱹᱭᱡᱩ ᱤᱭᱟᱹ ᱠᱟᱛᱮᱫ ᱚᱸᱰᱮ ᱫᱚ ᱪᱤᱞᱤ ᱦᱚᱸ ᱵᱟᱠᱚ ᱛᱟᱦᱮᱸ ᱫᱟᱲᱮᱭᱟᱫᱟ ᱚᱱᱟᱛᱮ ᱚᱱᱟ ᱠᱟᱹᱯᱤ ᱛᱟᱞᱮ ᱱᱤᱛ ᱦᱚᱸ ᱢᱮᱱᱟᱜ ᱜᱮᱭᱟ ᱠᱟᱹᱯᱤ ᱪᱚᱴ ᱨᱮ ᱠᱷᱮᱯᱪᱚ ᱟᱠᱟᱱᱟ ᱚᱱᱟ ᱠᱟᱹᱯᱤ ᱚᱱᱟᱛᱮ ᱟᱞᱮ ᱫᱚ ᱥᱤᱧ ᱵᱚᱸᱜᱟ ᱴᱟᱺᱰᱤ ᱵᱚᱸᱜᱟ ᱡᱚᱠᱷᱚᱱ ᱞᱮ ᱚᱰᱳᱠᱟ ᱚᱱᱟ ᱫᱚ ᱚᱱᱟ ᱠᱟᱹᱯᱤ ᱫᱚ ᱦᱚᱸ ᱱᱚᱣᱟ ᱠᱟᱹᱯᱤ ᱫᱚ ᱚᱱᱟ ᱠᱚᱢ ᱟᱞᱮᱢᱟ ᱵᱟᱞᱮ ᱧᱮᱞ ᱞᱮᱜᱼᱟ ᱤᱧ ᱵᱟᱵᱟ ᱛᱟᱠᱚ ᱫᱚᱠᱚ ᱟᱠᱚ ᱫᱚᱠᱚ ᱩᱱᱠᱩ ᱠᱚ ᱧᱮᱞ ᱞᱮᱜᱼᱟ ᱱᱚᱣᱟ ᱢᱟ ᱟᱫᱚ ᱠᱚ ᱞᱟᱹᱭ ᱟᱠᱟᱫ ᱞᱮᱭᱟ ᱡᱮ ᱚᱱᱟ ᱠᱟᱹᱯᱤ ᱢᱮᱱᱟᱜ ᱜᱮᱭᱟ ᱱᱤᱛ ᱦᱚᱸ ᱱᱚᱣᱟ ᱫᱚ ᱦᱚᱸ ᱢᱟ ᱚᱸᱰᱮ ᱠᱷᱚᱱ ᱤᱱᱟᱹ ᱫᱚᱞᱤᱧ ᱢᱩᱟᱹᱫᱮᱜᱼᱟ ᱟᱨ ᱪᱮᱫ ᱮᱢ ᱠᱩᱞᱤᱭᱮᱫ ᱞᱤᱧᱟᱹ ᱞᱟᱹᱭ ᱵᱤᱱ